ᱟᱵᱚᱣᱟᱜ ᱡᱚᱢ ᱫᱚ ᱩᱞ ᱟᱢᱲᱟ ᱵᱟᱹᱨᱩ ᱡᱚᱡᱚ ᱠᱩᱫ ᱠᱚ ᱚᱱᱟ ᱠᱚ ᱜᱮᱵᱚ ᱡᱚᱢᱟ ᱵᱷᱩᱰᱨᱩ ᱠᱚ ᱢᱤᱫᱴᱟᱝ ᱵᱩᱨᱩ ᱨᱮ ᱛᱟᱦᱮᱱᱟ ᱵᱷᱩᱰᱨᱩ ᱤᱱᱟᱹ ᱠᱚᱜᱮ ᱵᱚ ᱡᱚᱢᱟ ᱟᱵᱚ ᱫᱚ